ᱤᱧᱟᱹᱜ ᱮᱱᱮᱡᱽ ᱨᱮᱭᱟᱜ ᱦᱩᱱᱟᱹᱨ ᱫᱚ ᱤᱧ ᱫᱚ ᱡᱚᱠᱷᱚᱱ ᱡᱟᱦᱟᱸ ᱨᱮ ᱠᱚᱢᱯᱤᱴᱤᱥᱮᱱ ᱦᱩᱭᱩᱜᱼᱟ ᱮᱱᱠᱷᱟᱱ ᱫᱚ ᱚᱱᱼᱚᱱᱠᱟᱱ ᱥᱚᱢᱚᱭ ᱨᱮ ᱤᱟᱧᱟᱹᱜ ᱮᱱᱮᱡᱽ ᱨᱮᱱᱟᱜ ᱦᱩᱱᱟᱹᱨ ᱛᱤᱧ ᱥᱚᱫᱚᱨ ᱫᱟᱲᱮᱭᱟᱜᱼᱟ ᱡᱟᱦᱟᱸ ᱨᱮ ᱠᱚᱢᱯᱤᱴᱤᱥᱚᱱ ᱛᱟᱦᱮᱱᱟ ᱚᱱᱠᱟᱱᱟᱜ ᱨᱮ ᱚᱱᱟ ᱮᱱᱮᱡᱽ ᱨᱮ ᱵᱷᱟᱜᱤᱧ ᱦᱟᱛᱟᱣᱟ ᱟᱵᱚ ᱥᱟᱶᱛᱟ ᱨᱮᱭᱟᱜ ᱮᱱᱮᱡᱽ ᱜᱮ ᱡᱟᱦᱟᱸ ᱟᱹᱨᱤᱪᱟᱹᱞᱤ ᱨᱮ ᱢᱮᱱᱟᱜᱼᱟ ᱚᱱᱟ ᱮᱱᱮᱡᱽ ᱥᱟᱶ ᱥᱟᱶᱛᱮ ᱚᱱᱟ ᱨᱮ ᱵᱷᱟᱜᱽ ᱦᱟᱛᱟᱣ ᱞᱮᱠᱷᱟᱱ ᱜᱮ ᱤᱧᱟᱹᱜ ᱡᱟᱦᱟᱸ ᱮᱱᱮᱡᱽ ᱨᱮᱱᱟᱜ ᱦᱩᱱᱟᱹᱨ ᱚᱱᱟ ᱦᱚᱲ ᱠᱚ ᱥᱟᱢᱟᱝ ᱨᱮ ᱤᱧᱤᱧ ᱫᱮᱠᱷᱟᱣ ᱫᱟᱲᱮᱭᱟᱜᱼᱟ ᱡᱟᱦᱟᱸᱨᱮ ᱯᱨᱳᱜᱨᱟᱢ ᱨᱮ ᱯᱟᱨᱴᱤᱥᱤᱯᱮᱴᱟᱹᱧ ᱮᱱᱠᱷᱟᱱ ᱫᱚ ᱚᱱᱟ ᱮᱱᱮᱡᱽ ᱨᱮᱱᱟᱜ ᱦᱩᱱᱟᱹᱨᱤᱧ ᱫᱮᱠᱷᱟᱣ ᱫᱟᱲᱮᱭᱟᱜᱼᱟ ᱟᱨ ᱚᱱᱟ ᱮᱱᱮᱡᱽ ᱟᱨ ᱚᱱᱟ ᱞᱟᱹᱜᱤᱫ ᱤᱧᱟᱹᱜ ᱢᱚᱱᱮ ᱨᱮ ᱩᱫᱽᱜᱟᱹᱣ ᱤᱧ ᱫᱚᱦᱚᱭᱟ ᱛᱚᱵᱮᱭᱮᱱᱟ ᱚᱱᱟ ᱮᱱᱮᱡᱽ ᱫᱚ ᱤᱧ ᱦᱚᱸ ᱮᱱᱮᱡᱽ ᱫᱚ ᱚᱱᱟ ᱦᱩᱱᱟᱹᱨ ᱛᱤᱧ ᱫᱚ ᱤᱧ ᱦᱚᱲ ᱠᱚ ᱥᱟᱢᱟᱝ ᱨᱤᱧ ᱥᱚᱫᱚᱨ ᱫᱟᱲᱮᱭᱟᱜᱼᱟ ᱵᱟᱝᱠᱷᱟᱱ ᱫᱚ ᱱᱤᱝᱠᱟᱹᱛᱤᱧ ᱛᱟᱦᱮᱱᱟ ᱚᱱᱟ ᱮᱱᱮᱡᱽ ᱩᱫᱽᱜᱟᱹᱣ ᱮᱱᱮᱡᱽ ᱪᱮᱛᱟᱱ ᱨᱮ ᱩᱫᱽᱜᱟᱹᱣᱤᱧ ᱫᱚᱦᱚᱭᱟ ᱮᱱᱠᱷᱟᱱ ᱚᱱᱟ ᱦᱩᱱᱟᱹᱨ ᱛᱤᱧ ᱦᱤᱡᱩᱜᱼᱟᱹᱧ